ᱦᱮᱞᱳ ᱵᱟᱠᱷᱟᱡ ᱫᱚ ᱦᱮᱸ ᱞᱟᱹᱭᱢᱮ ᱢᱮᱱᱟᱭ ᱜᱮᱭᱟ ᱵᱟᱹᱭᱦᱟᱹᱲ ᱥᱮᱡᱼᱮ ᱪᱟᱞᱟᱣ ᱠᱟᱱᱟ ᱪᱮᱫᱞᱮᱠᱟ ᱦᱮᱱᱟᱜ ᱵᱟᱲᱟ ᱯᱮᱭᱟ ᱦᱩᱸ ᱟᱞᱮ ᱦᱚᱸ ᱱᱟᱯᱟᱭ ᱜᱮ ᱪᱮᱫ ᱫᱤᱥᱟᱹ ᱠᱟᱛᱮᱢ ᱯᱷᱳᱱ ᱠᱮᱫᱟ ᱦᱮᱸᱜ ᱴᱷᱤᱠᱜᱮᱭᱟ ᱦᱟᱸᱜ ᱤᱧ ᱞᱟᱹᱭᱟ ᱟᱫᱚ ᱚᱠᱟ ᱠᱚᱛᱮᱯᱮ ᱩᱢᱫᱟ ᱚ ᱚ ᱦᱮᱸ ᱢᱚᱬᱮ ᱥᱤᱧ ᱢᱚᱬᱮ ᱧᱤᱫᱟᱹ ᱯᱮ ᱮᱱᱮᱡᱚᱜᱼᱟ ᱦᱟᱜ ᱟᱞᱮ ᱥᱮᱫᱦᱚᱸ ᱱᱚᱛᱮ ᱥᱚᱦᱚᱨᱟᱭᱚᱜ ᱞᱟᱹᱜᱤᱫᱞᱮ ᱟᱫᱚ ᱟᱹᱣᱨᱤᱞᱮ ᱱᱮᱸᱰᱟ ᱵᱟᱲᱟᱭᱟ ᱟᱫᱚ ᱟᱯᱮᱦᱚᱸ ᱦᱟᱸᱜ ᱦᱤᱡᱩᱜ ᱯᱮ ᱟᱞᱮ ᱥᱮᱱᱟᱜ ᱥᱚᱦᱚᱨᱟᱭ ᱧᱮᱞ ᱟᱞᱮ ᱪᱮᱫ ᱞᱮᱠᱟ ᱞᱮ ᱥᱚᱦᱚᱨᱟᱭᱚᱜ ᱠᱟᱱᱟ ᱚᱱᱟᱠᱚ ᱟᱞᱮ ᱠᱚᱦᱚᱸ ᱱᱚᱛᱮ ᱟᱞᱮ ᱞᱟᱹᱜᱤᱫ ᱫᱚ ᱨᱟᱹᱥᱠᱟᱹ ᱜᱮᱭᱟ ᱫᱚ ᱨᱟᱹᱥᱠᱟᱹᱭ ᱜᱮᱭᱟ ᱥᱚᱦᱚᱨᱟᱭ ᱥᱟᱶ ᱢᱚᱡᱽ ᱜᱮᱞᱮ ᱥᱚᱨᱦᱟᱭᱚᱜ ᱠᱟᱱᱟ ᱮᱱᱮᱡ ᱥᱮᱨᱮᱧ ᱦᱚᱸ ᱦᱩᱭᱩᱜ ᱠᱟᱱ ᱜᱮᱭᱟ ᱟᱫᱚ ᱟᱪᱪᱷᱟ ᱦᱟᱸᱜ ᱞᱮ ᱪᱟᱞᱟᱜᱼᱟ ᱟᱨ ᱛᱟᱦᱚᱞᱮ ᱥᱟᱠᱨᱟᱛ ᱫᱚ ᱚᱠᱟ ᱠᱚᱛᱮ ᱯᱟᱲᱟᱜ ᱠᱟᱱᱟ ᱯᱟᱛᱲᱟ ᱯᱤᱴᱷᱟᱹ ᱠᱚᱯᱮ ᱵᱮᱱᱟᱣ ᱮᱫᱟᱥᱮ ᱵᱟᱝᱮ ᱥᱟᱠᱨᱟᱛ ᱨᱮ ᱟᱞᱮ ᱥᱮᱡ ᱫᱚ ᱯᱟᱛᱲᱟ ᱯᱤᱴᱷᱟᱹ ᱫᱚ ᱵᱟᱠᱚ ᱢᱮᱛᱟᱜ ᱠᱟᱱᱟ ᱟᱞᱮ ᱥᱮᱫ ᱫᱚ ᱥᱩᱱᱩᱢ ᱯᱤᱴᱷᱟᱹ ᱞᱮ ᱵᱮᱱᱟᱣᱫᱟ ᱦᱮᱸ ᱥᱚᱨᱦᱟᱭ ᱨᱮᱫᱚ ᱥᱩᱱᱩᱢ ᱯᱤᱴᱷᱟᱹ ᱫᱚ ᱞᱟᱜᱟᱣᱟᱞᱮ ᱠᱟᱱ ᱜᱮᱭᱟ ᱤᱭᱟᱹ ᱵᱚᱡᱷᱟ ᱛᱩᱧ ᱡᱚᱠᱷᱮᱡ ᱚ ᱟᱞᱮ ᱴᱷᱤᱠᱜᱮᱭᱟ ᱴᱷᱤᱠᱜᱮᱭᱟ ᱛᱟᱦᱚᱞᱮ ᱫᱚ